ᱤᱧᱟᱹᱜ ᱵᱟᱜᱽᱣᱟᱱ ᱥᱮ ᱵᱟᱲᱜᱮ ᱨᱮ ᱟᱭᱢᱟ ᱞᱮᱠᱟᱱᱟᱜ ᱡᱚᱢᱟᱜ ᱡᱤᱱᱤᱥ ᱠᱚᱧ ᱨᱚᱦᱚᱭ ᱠᱟᱜᱼᱟ ᱢᱮᱛᱟᱜ ᱢᱮ ᱩᱞ ᱫᱟᱨᱮᱧ ᱨᱚᱦᱚᱭ ᱟᱠᱟᱜᱼᱟ ᱠᱟᱱᱴᱷᱟᱲ ᱫᱟᱨᱮᱧ ᱨᱚᱦᱚᱭ ᱟᱠᱟᱜᱼᱟ ᱟᱨ ᱢᱩᱱᱜᱟᱹ ᱫᱟᱨᱮ ᱠᱚ ᱢᱮᱱᱟᱜᱼᱟ ᱠᱟᱵᱽᱡᱤ ᱫᱟᱨᱮ ᱠᱚ ᱢᱮᱱᱟᱜᱼᱟ ᱠᱚᱢᱞᱟ ᱫᱟᱨᱮᱧ ᱨᱚᱦᱚᱭ ᱟᱠᱟᱜᱼᱟ ᱥᱮᱬᱟ ᱠᱩᱸᱫᱽ ᱫᱟᱨᱮᱧ ᱨᱚᱦᱚᱭ ᱠᱟᱜᱼᱟ ᱟᱨ ᱚᱱᱟ ᱥᱟᱶᱛᱮ ᱟᱹᱰᱤᱜᱟᱱ ᱱᱟᱹᱲᱤ ᱠᱚᱦᱚᱸ ᱢᱮᱱᱟᱜᱼᱟ ᱜᱷᱟᱝᱨᱟ ᱱᱟᱹᱲᱤ ᱦᱚᱛᱚᱫ ᱱᱟᱹᱲᱤ ᱠᱚᱱᱰᱷᱟ ᱱᱟᱹᱲᱤ ᱢᱟᱞᱦᱟᱱ ᱱᱟᱹᱲᱤ ᱠᱚᱧ ᱨᱚᱦᱚᱭ ᱠᱟᱜᱼᱟ ᱥᱟᱶᱛᱮ ᱚᱱᱟ ᱟᱲᱟᱜ ᱥᱟᱠᱟᱢ ᱠᱚᱦᱚᱸ ᱟᱹᱰᱤ ᱱᱟᱯᱟᱭᱤᱧ ᱤᱧᱟᱹᱜ ᱵᱟᱲᱜᱮ ᱨᱮ ᱩᱛᱩ ᱵᱟᱲᱜᱮ ᱨᱮ ᱩᱛᱩ ᱵᱟᱲᱜᱮ ᱨᱮ ᱵᱮᱸᱜᱟᱲ ᱫᱟᱨᱮ ᱵᱤᱞᱟᱹᱛᱤᱧ ᱫᱟᱨᱮ ᱠᱟᱜᱼᱟ ᱱᱚᱣᱟ ᱠᱚ ᱟᱹᱰᱤ ᱱᱟᱯᱟᱭ ᱟᱹᱰᱤ ᱠᱚᱥᱴᱚ ᱛᱤᱧ ᱱᱚᱣᱟ ᱠᱚᱫᱚᱧ ᱫᱟᱨᱮ ᱟᱠᱟᱜᱼᱟ ᱞᱟᱦᱟᱛᱮ ᱡᱷᱟᱹᱱᱴᱤᱧ ᱮᱴᱮᱫ ᱠᱮᱜᱼᱟ ᱚᱱᱟ ᱯᱚᱨᱮᱧ ᱥᱤ ᱫᱩᱞᱩᱭ ᱫᱩᱞᱩᱭ ᱠᱮᱜᱼᱟ ᱦᱟᱥᱟ ᱨᱩᱢᱩᱭ ᱠᱟᱛᱮᱫ ᱠᱳᱴᱟ ᱯᱷᱟᱨᱪᱟ ᱠᱟᱛᱮᱫ ᱱᱚᱣᱟ ᱫᱟᱨᱮ ᱠᱚ ᱢᱤᱢᱤᱫᱴᱟᱝ ᱵᱤᱫ ᱠᱟᱛᱮᱧ ᱨᱚᱦᱚᱭ ᱠᱮᱜᱼᱟ ᱟᱨ ᱫᱤᱱᱟᱹᱢ ᱜᱮ ᱫᱟᱜ ᱤᱧ ᱫᱩᱞ ᱟᱜᱼᱟ ᱟᱨ ᱫᱟᱜ ᱫᱩᱞ ᱠᱟᱛᱮᱫ ᱱᱚᱣᱟᱠᱚᱧ ᱵᱟᱧᱪᱟᱣ ᱠᱮᱜᱼᱟ ᱟᱨ ᱟᱹᱰᱤᱛᱮᱫ ᱥᱤᱛᱩᱝ ᱞᱚᱞᱚ ᱟᱹᱰᱤᱧ ᱠᱚᱥᱴᱚ ᱟᱠᱟᱱᱟ ᱟᱹᱰᱤ ᱦᱟᱨᱠᱷᱮᱛ ᱛᱮ ᱫᱟᱜ ᱤᱧ ᱜᱚᱜ ᱟᱹᱜᱩ ᱟᱠᱟᱫᱛᱮ ᱟᱹᱨᱤᱧ ᱫᱩᱞ ᱠᱟᱜᱼᱟ ᱢᱮᱱᱠᱷᱟᱱ ᱚᱱᱮ ᱡᱮ ᱩᱱᱟᱹᱜ ᱤᱧ ᱠᱚᱥᱴᱚ ᱞᱮᱱ ᱩᱱᱟᱹᱜ ᱡᱤᱧ ᱢᱮᱦᱱᱚᱛ ᱞᱮᱫ ᱚᱱᱟ ᱠᱚᱫᱚ ᱱᱤᱛᱚᱜ ᱤᱧ ᱧᱮᱞ ᱧᱟᱢᱮᱫᱼᱟ ᱵᱟᱭ ᱵᱷᱮᱜᱟᱨ ᱠᱟᱱ ᱛᱤᱧᱟ ᱪᱮᱫᱟᱜ ᱥᱮ ᱱᱚᱜᱼᱚᱭ ᱠᱩᱸᱫ ᱦᱚᱸ ᱵᱟᱦᱟ ᱟᱠᱟᱱᱟ ᱡᱚ ᱠᱟᱱᱟ ᱥᱮᱬᱟ ᱠᱩᱸᱫ ᱠᱟᱱᱟ ᱠᱷᱟᱱᱴᱟᱲ ᱦᱚᱸ ᱡᱟᱹᱞᱤ ᱟᱠᱟᱱᱟ ᱟᱨ ᱯᱤᱯᱟᱹ ᱠᱚᱦᱚᱸ ᱡᱚ ᱟᱠᱟᱱ ᱛᱤᱧᱟᱹ ᱠᱟᱵᱽᱡᱤ ᱠᱚ ᱡᱚ ᱟᱠᱟᱱᱟ ᱥᱮᱬᱟ ᱦᱮᱡ ᱮᱱᱟ ᱟᱨ ᱱᱚᱛᱮ ᱱᱟᱹᱲᱤ ᱠᱚᱨᱮᱦᱚᱸ ᱵᱟᱦᱟ ᱥᱟᱵ ᱟᱠᱟᱱᱟ ᱜᱷᱟᱸᱝᱨᱟ ᱠᱚ ᱱᱟᱦᱟᱸᱜ ᱟᱹᱰᱤ ᱱᱟᱯᱟᱭ ᱞᱮ ᱩᱛᱩᱭᱟ ᱡᱚᱢᱟᱞᱮ ᱢᱩᱱᱜᱟᱹ ᱟᱲᱟᱜ ᱫᱤᱱᱟᱹᱢ ᱜᱮ ᱯᱮᱴᱮᱡ ᱠᱟᱛᱮᱫ ᱚᱱᱟᱞᱮ ᱨᱟᱥᱮᱭᱟᱜᱼᱟᱞᱮ ᱠᱚᱨᱦᱟᱣᱮᱫᱼᱟᱞᱮ ᱟᱹᱰᱤ ᱨᱚᱠᱚᱢ ᱛᱮᱞᱮ ᱡᱚᱢᱮᱫᱼᱟ ᱟᱨᱚ ᱟᱹᱰᱤ ᱦᱚᱲᱠᱚ ᱞᱟᱹᱭᱟ ᱚᱱᱟᱫᱚ ᱨᱟᱱ ᱞᱮᱠᱷᱟᱱ ᱦᱚᱸ ᱟᱲᱟᱜ ᱠᱟᱱᱟ ᱚᱱᱟᱛᱮ ᱱᱚᱣᱟᱨᱮ ᱱᱤᱛᱚᱜ ᱟᱹᱭᱠᱟᱹᱜ ᱠᱟᱱᱟ ᱟᱨ ᱚᱱᱟ ᱡᱟᱦᱟᱸ ᱫᱤᱠᱩ ᱛᱮᱠᱚ ᱢᱮᱛᱟᱫ ᱠᱟᱱᱟ ᱟᱱᱟᱨ ᱱᱚᱣᱟ ᱦᱚᱸ ᱤᱧᱟᱹᱜ ᱵᱟᱲᱜᱮ ᱨᱤᱧ ᱨᱚᱦᱚᱭ ᱠᱟᱜᱼᱟ ᱟᱱᱟᱨ ᱠᱚ ᱡᱚ ᱵᱤᱞᱤᱭ ᱠᱟᱱᱟ ᱚᱱᱟ ᱡᱚᱢ ᱠᱟᱛᱮᱫ ᱱᱚᱝᱠᱟ ᱟᱹᱭᱠᱟᱹᱜ ᱠᱟᱱᱟ ᱟᱹᱰᱤ ᱱᱟᱯᱟᱭ ᱡᱤᱱᱤᱥ ᱤᱧ ᱡᱚᱢᱮᱜᱼᱟ ᱚᱱᱟᱫᱚ ᱱᱤᱝᱠᱟᱹ ᱜᱮ ᱡᱩᱫᱤ ᱥᱟᱱᱟᱢ ᱵᱟᱲᱜᱮ ᱮᱴᱮᱫ ᱠᱟᱛᱮᱫ ᱥᱤ ᱫᱩᱞᱩᱭ ᱫᱩᱞᱩᱭ ᱠᱟᱛᱮᱫ ᱦᱟᱥᱟ ᱠᱚ ᱟᱹᱰᱤ ᱱᱟᱯᱟᱭ ᱚᱠᱚᱡ ᱛᱮᱭᱟᱨ ᱠᱟᱛᱮᱫ ᱚᱱᱠᱟ ᱜᱮ ᱡᱩᱫᱤ ᱢᱤᱢᱤᱫᱴᱮᱱ ᱤᱛᱟᱹ ᱠᱚ ᱨᱚᱦᱚᱭ ᱞᱟᱹᱠᱛᱤᱜ ᱠᱟᱱᱟ ᱥᱮ ᱢᱮᱱᱢᱮ ᱱᱚᱜᱼᱚᱭ ᱢᱤᱫᱴᱟᱱ ᱠᱩᱸᱫᱽᱨᱤ ᱱᱟᱹᱲᱤ ᱦᱚᱸ ᱞᱟᱹᱠᱛᱤ ᱜᱮᱭᱟ ᱱᱚᱣᱟ ᱫᱤᱱᱟᱹᱢ ᱜᱮ ᱡᱚᱜ ᱠᱟᱱᱟ ᱜᱚᱫ ᱮᱜᱼᱟ ᱞᱮ ᱡᱚᱢᱮᱫᱼᱟ ᱞᱮ ᱱᱚᱣᱟ ᱟᱹᱰᱤ ᱱᱟᱯᱟᱭ ᱟᱹᱭᱠᱟᱹᱜ ᱠᱟᱱᱟ ᱚᱱᱠᱟ ᱜᱮ ᱢᱤᱫᱴᱤᱡ ᱢᱟᱹᱨᱤᱪ ᱫᱟᱨᱮ ᱢᱤᱫᱴᱤᱡ ᱵᱮᱸᱜᱟᱲ ᱫᱟᱨᱮ ᱱᱚᱣᱟ ᱠᱚᱫᱚ ᱢᱤᱫ ᱴᱤᱡ ᱜᱷᱟᱨᱚᱸᱡᱽ ᱨᱮ ᱟᱹᱰᱤᱜᱮ ᱞᱟᱹᱠᱛᱤ ᱟᱨ ᱡᱩᱫᱤ ᱱᱚᱣᱟ ᱠᱚ ᱵᱟᱭ ᱛᱟᱦᱮᱸ ᱠᱚᱜᱼᱟ ᱟᱹᱰᱤᱞᱮ ᱦᱟᱨᱠᱮᱛ ᱠᱚᱜᱼᱟ ᱩᱛᱩᱨᱮ ᱦᱩᱱᱟᱹᱝ ᱚᱜ ᱟᱨ ᱚᱱᱟᱛᱮ ᱤᱧᱫᱚ ᱱᱚᱣᱟ ᱤᱧᱟᱹᱜ ᱵᱟᱜᱽᱣᱟᱱ ᱥᱮ ᱤᱧᱟᱹᱜ ᱱᱚᱣᱟ ᱩᱛᱩ ᱵᱟᱲᱜᱮ ᱨᱮ ᱟᱹᱰᱤ ᱱᱟᱯᱟᱭ ᱛᱮᱭᱟᱨ ᱠᱟᱛᱮᱫ ᱟᱹᱰᱤ ᱜᱚᱨᱚᱵᱤᱧ ᱟᱹᱭᱠᱟᱹᱣᱮᱫᱼᱟ ᱱᱤᱛᱚᱜ ᱫᱚ ᱟᱹᱰᱤ ᱱᱟᱯᱟᱭ ᱵᱤᱱᱟᱹ ᱥᱟᱨᱟᱜ ᱞᱮ ᱡᱚᱢᱼᱧᱩᱭᱮᱫᱼᱟ